ᱟᱢᱫᱚᱢ ᱨᱟᱱᱤ ᱠᱟᱱᱟ ᱦᱟᱱᱮ ᱡᱮ ᱤᱧ ᱠᱤᱪᱨᱤᱡ ᱤᱧ ᱫᱚᱦᱚ ᱦᱚᱴᱚᱣᱟᱜ ᱢᱮ ᱛᱟᱦᱮᱱᱚᱜ ᱜᱤᱫᱽᱨᱟᱹᱣᱟᱜ ᱟᱨ ᱠᱤᱪᱨᱤᱡ ᱪᱮᱫ ᱞᱮᱠᱟᱢ ᱨᱚᱜ ᱤᱭᱟᱹᱣ ᱠᱟᱜᱼᱟ ᱟᱴᱴᱟ ᱪᱟᱵᱟᱣᱟᱠᱟᱫ ᱛᱟᱭᱟᱢ ᱩᱱᱟᱹᱜ ᱢᱚᱡᱽ ᱪᱷᱤᱴᱤᱧ ᱮᱢᱟᱜ ᱢᱮ ᱛᱟᱦᱮᱱᱟ ᱨᱚᱜ ᱪᱮᱫ ᱞᱮᱠᱟ ᱪᱟᱵᱟᱣᱟᱠᱟᱫᱟᱢ ᱤᱫᱤ ᱦᱚᱴᱚ ᱟᱹᱢᱟᱹᱧ ᱢᱚᱡᱽᱛᱮᱢ ᱨᱚᱜ ᱠᱟᱛᱟᱭᱟ ᱤᱥᱠᱩᱞ ᱱᱚᱜ ᱚᱭ ᱪᱟᱵᱤᱜ ᱠᱟᱱᱛᱟᱭᱟ ᱤᱥᱠᱩᱞ ᱠᱚ ᱦᱮᱸ ᱵᱟᱠᱷᱟᱱ ᱪᱮᱫ ᱵᱟᱠᱷᱟᱱ ᱤᱥᱠᱩᱞ ᱠᱚ ᱦᱚᱸᱜ ᱚᱭ ᱪᱟᱵᱤᱜ ᱠᱟᱱᱛᱟᱭᱟ ᱛᱚᱵᱩ ᱛᱮᱦᱤᱧ ᱦᱟᱸᱜ ᱤᱧ ᱤᱫᱤ ᱦᱚᱴᱚ ᱠᱟᱜ ᱠᱟᱱᱟ ᱨᱚᱜ ᱠᱟᱛᱟᱭᱟᱢ ᱦᱟᱸᱜ ᱤᱫᱤ ᱦᱚᱴᱚ ᱠᱟᱜ ᱠᱟᱹᱱᱟᱹᱧ ᱛᱚᱵᱮ ᱴᱷᱤᱠ ᱜᱮᱭᱟ ᱴᱷᱤᱠ ᱜᱮᱭᱟ ᱢᱟᱛᱚᱵᱮᱧ ᱫᱚᱦᱚᱭᱮᱫᱟ ᱦᱳᱭ ᱴᱷᱤᱠ ᱜᱮᱭᱟ